ᱟᱞᱮ ᱵᱤᱨᱵᱷᱩᱢ ᱯᱚᱱᱚᱛ ᱠᱚᱨᱮ ᱫᱚ ᱥᱚᱨᱦᱟᱭ ᱫᱚ ᱯᱩᱥ ᱢᱟᱦᱟ ᱢᱩᱪᱟᱹᱫ ᱥᱮᱫ ᱦᱩᱭᱩᱜᱼᱟ ᱢᱚᱬᱮ ᱥᱤᱝ ᱢᱚᱬᱮ ᱧᱤᱫᱟᱹ ᱟᱨ ᱯᱨᱚᱛᱷᱚᱢ ᱫᱤᱱ ᱫᱚ ᱦᱩᱭᱩᱜ ᱠᱟᱱᱟ

ᱥᱮ ᱰᱟᱹᱵᱽᱨᱟᱹ ᱥᱟᱯᱷᱟ ᱟᱠᱚ ᱛᱟᱨ ᱯᱚᱨᱮᱨ ᱫᱤᱱ ᱫᱚᱠᱚ ᱵᱚᱸᱜᱟᱱᱟᱠᱚ ᱛᱟ ᱯᱚᱨ ᱯᱚᱨᱮᱨ ᱫᱤᱱ ᱫᱚ ᱠᱷᱩᱱᱴᱟᱹᱣ ᱟᱠᱚ ᱛᱟᱨ ᱯᱚᱨᱮ ᱡᱟ ᱞᱤ ᱛᱟ ᱯᱚᱨ ᱥᱟᱠᱨᱟᱛ ᱟᱨ ᱱᱤᱭᱟᱹ ᱢᱚᱬᱮ ᱥᱤᱝ ᱫᱚ ᱟᱹᱰᱤ ᱢᱚᱡᱽ ᱛᱮᱞᱮ ᱯᱟᱞᱚᱱᱟ